ᱦᱮᱸ ᱱᱚᱣᱟ ᱠᱟᱹᱨᱤᱜᱚᱨᱤ ᱥᱤᱠᱠᱷᱟᱨ ᱫᱚ ᱵᱷᱟᱜᱮ ᱥᱮ ᱤᱧᱡᱤᱱᱤᱭᱟᱨᱤᱝ ᱠᱚᱨᱮ ᱵᱮᱝᱠᱤᱝ ᱨᱮᱱᱟᱜ ᱫᱚ ᱵᱷᱟᱜᱮ ᱥᱩᱡᱳᱜᱽ ᱥᱩᱵᱤᱫᱟ ᱱᱤᱛᱚᱜ ᱥᱚᱞᱦᱮ ᱠᱟᱜᱼᱟᱭ ᱡᱮᱢᱚᱱ ᱱᱤᱛᱚᱜ ᱵᱷᱟᱜᱮ ᱢᱚᱡᱽᱜᱮ ᱡᱟᱦᱟᱱᱟᱜ ᱟᱢ ᱡᱩᱫᱤ ᱡᱟᱦᱟᱱᱟᱜ ᱮᱢ ᱠᱟᱹᱢᱤᱭ ᱠᱷᱟᱡ ᱵᱮᱝᱠᱤᱝ ᱠᱷᱚᱡ ᱡᱟᱦᱟᱱᱟᱜ ᱞᱳᱱ ᱥᱮ ᱡᱟᱦᱟᱱᱟᱜ ᱚᱱᱠᱟᱢ ᱦᱟᱛᱟᱣ ᱫᱟᱲᱮᱜᱼᱟ ᱟᱢ ᱚᱱᱠᱟ ᱥᱩᱡᱳᱜᱽ ᱥᱩᱵᱤᱫᱟ ᱟᱹᱰᱤ ᱢᱮᱱᱟᱜᱼᱟ ᱠᱚᱱᱳ ᱢᱟᱱᱮ ᱟᱹᱰᱤ ᱠᱚᱢ ᱤᱭᱟᱹ ᱛᱮᱜᱮ ᱠᱚᱢ ᱫᱚᱨ ᱛᱮᱜᱮ ᱟᱢ ᱞᱳᱱ ᱮᱢ ᱦᱟᱛᱟᱣ ᱫᱟᱲᱮᱜᱼᱟ ᱛᱚ ᱚᱱᱮ ᱚᱱᱠᱟᱛᱮ ᱱᱚᱣᱟ ᱵᱮᱝᱠᱤᱝ ᱵᱮᱵᱚᱥᱛᱷᱟ ᱦᱚᱸ ᱟᱹᱰᱤ ᱱᱚᱣᱟ ᱠᱟᱹᱨᱤᱜᱚᱨᱤ ᱥᱤᱠᱠᱷᱟ ᱨᱮᱫᱚ ᱟᱹᱰᱤ ᱢᱚᱡᱽ ᱜᱮ ᱥᱚᱦᱚᱡᱳᱜᱤᱛᱟᱭ ᱮᱢ ᱠᱟᱫᱟ ᱟᱨ ᱟᱹᱰᱤ ᱢᱚᱡᱽ ᱜᱮᱭ ᱯᱚᱨᱤᱪᱟᱞᱚᱱᱟ ᱠᱮᱫᱟ ᱟᱨ ᱱᱚᱣᱟ ᱴᱮᱠᱱᱳᱞᱚᱡᱤ ᱨᱮ ᱡᱮᱢᱚᱱ ᱵᱷᱟᱜᱮ ᱱᱤᱛᱚᱜ ᱚᱥᱩᱵᱤᱫᱟ ᱨᱮᱫ ᱠᱤᱪᱷᱩ ᱢᱮᱱᱟᱜ ᱜᱮᱭᱟ ᱟᱹᱰᱤ ᱚᱥᱩᱵᱤᱫᱟ ᱫᱚ ᱵᱟᱹᱱᱩᱜᱼᱟ ᱡᱩᱫᱤ ᱟᱢᱟᱜ ᱡᱩᱫᱤ ᱠᱟᱜᱚᱡᱽ ᱯᱚᱛᱨᱚ ᱠᱚ ᱰᱤᱴᱮᱞᱥ ᱡᱩᱫᱤ ᱴᱷᱮᱠᱮᱢ ᱫᱚᱦᱚᱭ ᱠᱷᱟᱡ ᱡᱮᱢᱚᱱ ᱟᱢ ᱡᱩᱫᱤ ᱠᱳᱱᱳ ᱯᱷᱳᱱ ᱯᱮ ᱠᱚ ᱥᱮ ᱪᱤᱞᱤ ᱠᱚ ᱥᱮ ᱴᱟᱠᱟᱢ ᱯᱟᱴᱷᱟᱣᱟ ᱠᱳᱱᱳ ᱦᱚ ᱴᱷᱮᱡ ᱟᱢᱟᱜ ᱡᱩᱫᱤ ᱥᱚᱴᱷᱤᱠ ᱱᱟᱢᱵᱟᱨ ᱥᱚᱴᱷᱤᱠ ᱯᱚᱨᱤᱪᱚᱭ ᱥᱚᱴᱷᱤᱠ ᱰᱮᱴ ᱡᱚᱫᱤ ᱢᱚᱡᱽ ᱛᱮ ᱚᱱᱟᱨᱮᱢ ᱮᱢᱟ ᱛᱚ ᱟᱢ ᱥᱚᱴᱷᱤᱠ ᱡᱟᱭᱜᱟ ᱨᱮᱜᱮ ᱟᱫᱚ ᱚᱱᱟᱫᱚ ᱱᱤᱡᱮᱨᱟᱜ ᱵᱷᱩᱞ ᱠᱟᱱ ᱜᱮᱭᱟ ᱩᱱᱟᱹᱜ ᱤᱭᱟᱹ ᱫᱚ ᱟᱢ ᱮᱢ ᱵᱷᱩᱞ ᱞᱮᱠᱷᱟᱡ ᱜᱮ ᱵᱟᱠᱷᱟᱡ ᱫᱚ ᱥᱚᱴᱷᱤᱠ ᱡᱩᱫᱤᱢ ᱮᱢ ᱠᱟᱫᱟ ᱴᱷᱤᱠ ᱜᱮ ᱛᱟᱦᱮᱱᱟ ᱱᱚᱣᱟ ᱫᱚ ᱠᱳᱱᱚ ᱥᱚᱢᱚᱥᱥᱟ ᱨᱮᱱᱟᱜ ᱫᱚ ᱤᱧ ᱛᱳ ᱵᱟᱹᱧ ᱧᱮᱞᱫᱟ ᱟᱹᱰᱤ ᱢᱚᱡᱽ ᱜᱮ ᱯᱚᱨᱤᱪᱟᱞᱚᱱᱟ ᱥᱮ ᱪᱮᱜ ᱵᱮᱝᱠᱤᱝ ᱦᱚᱸ ᱟᱹᱰᱤ ᱢᱚᱡᱽᱜᱮ ᱪᱟᱞᱟᱜ ᱠᱟᱱᱟ ᱱᱤᱭᱟᱹ ᱦᱤᱥᱟᱹᱵ ᱨᱮᱫᱚ ᱦᱤᱲᱤᱡ ᱠᱚᱫᱚ ᱵᱟᱹᱱᱩᱜᱼᱟ ᱟᱹᱰᱤ ᱢᱚᱡᱽ ᱜᱮ ᱪᱟᱞᱟᱜ ᱠᱟᱱᱟ ᱱᱤᱭᱟᱹᱜᱮ ᱡᱟᱦᱟᱸ ᱫᱚ ᱟᱨ ᱪᱮᱫ ᱤᱧ ᱢᱮᱱᱟ ᱱᱤᱭᱟᱹᱜᱮᱧ ᱢᱮᱱᱮᱫ ᱛᱟᱦᱮᱱᱟ ᱟᱨᱦᱚᱸ ᱛᱷᱚᱲᱟ ᱛᱷᱚᱲᱤ ᱠᱟᱹᱨᱤᱜᱚᱨᱤ ᱥᱤᱠᱠᱷᱟ ᱵᱮᱝᱠᱤᱝ ᱥᱚᱦᱚᱡᱳᱜᱤᱛᱟ ᱟᱹᱰᱤ ᱢᱚᱡᱽ ᱮ ᱮᱢ ᱠᱟᱜ ᱛᱮ ᱱᱤᱛᱚᱜ ᱵᱷᱟᱹᱜᱤ ᱩᱱᱱᱚᱛᱚ ᱨᱮ ᱱᱚᱣᱟ ᱵᱷᱟᱨᱛ ᱫᱤᱥᱚᱢ ᱪᱟᱞᱟᱜ ᱠᱟᱱᱟ ᱱᱤᱭᱟᱹᱜᱮᱧ ᱢᱮᱱᱮᱫᱟ